ᱤᱧᱤᱧ ᱢᱮᱱᱟ ᱡᱮ ᱱᱟᱦᱟᱜ ᱡᱩᱜᱽ ᱨᱮ ᱵᱤᱜᱽᱜᱟᱱ ᱵᱟᱝ ᱛᱮ ᱪᱮᱫ ᱡᱤᱱᱤᱥ ᱠᱚᱦᱚᱸ ᱪᱮᱫ ᱦᱚᱸ ᱵᱟᱝ ᱛᱟᱦᱮᱸ ᱠᱟᱱᱟ ᱱᱚᱣᱟ ᱫᱤᱥᱚᱢ ᱨᱮ ᱵᱤᱜᱽᱜᱟᱱ ᱵᱟᱝ ᱠᱷᱟᱹᱛᱤᱨ ᱛᱮ ᱟᱵᱚ ᱦᱚᱸ ᱟᱹᱰᱤ ᱚᱥᱩᱵᱤᱛᱟ ᱜᱮᱵᱚᱱ ᱛᱟᱦᱮᱸ ᱠᱟᱱᱟ ᱪᱮᱫᱟᱜ ᱥᱮ ᱛᱮᱦᱮᱧ ᱜᱟᱯᱟ ᱵᱤᱜᱽᱜᱟᱱ ᱠᱚ ᱟᱵᱤᱥᱠᱟᱨᱮᱫ ᱠᱷᱟᱹᱛᱤᱨ ᱟᱭᱢᱟ ᱥᱩᱵᱤᱛᱟ ᱵᱚᱱ ᱧᱟᱢ ᱮᱫᱟ ᱪᱮᱫᱞᱮᱠᱟ ᱟᱵᱚ ᱡᱟ ᱠᱤᱪᱷᱩ ᱱᱚᱣᱟ ᱫᱤᱥᱚᱢ ᱨᱮᱵᱚᱱ ᱪᱮᱠᱟᱭᱮᱫ ᱠᱟᱱ ᱡᱚᱛᱚ ᱜᱤ ᱵᱤᱜᱽᱜᱟᱱᱤ ᱠᱚ ᱟᱵᱤᱥᱠᱟᱨᱮᱫᱟ ᱟᱵᱚ ᱪᱮᱫᱟᱜ ᱛᱟᱲᱟᱢ ᱰᱟᱦᱟᱨ ᱨᱮ ᱡᱟᱦᱟᱸ ᱥᱟᱭᱠᱮᱞ ᱵᱚᱱ ᱪᱟᱞᱩ ᱤᱫᱤᱭᱮᱫ ᱠᱟᱱ ᱚᱱᱟ ᱦᱚᱸ ᱢᱤᱫᱴᱮᱱ ᱵᱤᱜᱽᱜᱟᱱᱟᱜ ᱟᱵᱤᱥᱠᱟᱨ ᱠᱟᱱᱟ ᱥᱮ ᱟᱵᱚ ᱥᱮᱛᱟᱜ ᱨᱤ ᱵᱮᱨᱮᱫ ᱠᱟᱛᱮ ᱵᱚᱱ ᱵᱨᱟᱥᱚᱜ ᱠᱟᱱᱟ ᱵᱨᱟᱥ ᱛᱮ ᱚᱱᱟ ᱦᱚᱸ ᱢᱤᱫᱴᱮᱱ ᱵᱤᱜᱽᱜᱟᱱᱟᱜ ᱟᱵᱤᱥᱠᱟᱨ ᱠᱟᱱᱟ ᱥᱮ ᱟᱵᱚ ᱱᱚᱜᱼᱚᱭ ᱴᱚᱞᱟ ᱨᱮ ᱥᱮᱛᱟᱜ ᱠᱷᱚᱱ ᱡᱟᱦᱟᱸ ᱫᱟᱜ ᱠᱚᱵᱚᱱ ᱟᱜᱩᱭᱮᱫ ᱠᱟᱱ ᱚᱱᱟ ᱦᱚᱸ ᱢᱤᱫᱴᱮᱱ ᱡᱟᱦᱟᱸ ᱴᱤᱯ ᱠᱚᱞ ᱚᱱᱟ ᱦᱚᱸ ᱢᱤᱫᱴᱮᱱ ᱵᱤᱜᱽᱜᱟᱱᱟᱜ ᱫᱟᱨᱟᱭ ᱛᱮᱜᱮ ᱦᱩᱭᱩᱜ ᱠᱟᱱᱟ ᱟᱨᱦᱚᱸ ᱱᱚᱜᱼᱚᱭ ᱵᱤᱜᱽᱜᱟᱱ ᱫᱟᱨᱟᱭ ᱛᱮ ᱞᱟᱹᱴᱩᱼᱞᱟᱹᱴᱩ ᱜᱟᱹᱰᱤ ᱠᱩᱡ ᱠᱚ ᱟᱵᱤᱥᱠᱟᱨᱮᱫ ᱠᱟᱱ ᱛᱮᱦᱮᱧ ᱜᱟᱯᱟ ᱦᱚᱲ ᱠᱚᱦᱚᱸ ᱡᱟᱸᱜᱟ ᱛᱮ ᱵᱟᱝ ᱛᱟᱲᱟᱢ ᱠᱟᱛᱮ ᱚᱱᱟ ᱜᱟᱹᱰᱤ ᱛᱮᱠᱩ ᱡᱟᱦᱟᱸ ᱛᱮᱠᱩ ᱫᱤᱥᱚᱢ ᱫᱩᱱᱤᱭᱟᱹ ᱠᱚ ᱧᱮᱞᱮᱫ ᱠᱟᱱᱟ ᱟᱹᱰᱤ ᱪᱚᱴ ᱛᱮ ᱩᱰᱟᱹᱜ ᱡᱟᱦᱟᱡ ᱦᱚᱸ ᱱᱚᱣᱟ ᱦᱚᱸ ᱢᱤᱫᱴᱮᱱ ᱵᱤᱜᱽᱜᱟᱱᱟᱜ ᱫᱟᱨᱟᱭ ᱛᱮᱜᱮ ᱠᱚ ᱟᱵᱤᱥᱠᱟᱨᱟᱠᱟᱫᱟ ᱛᱟᱨᱯᱚᱨ ᱟᱨᱚ ᱡᱟᱦᱟᱸ ᱛᱮᱦᱮᱧ ᱜᱟᱯᱟ ᱠᱚ ᱦᱚᱲ ᱫᱟᱜ ᱪᱮᱛᱟᱱ ᱛᱮᱦᱚᱸ ᱠᱚ ᱛᱟᱵᱚᱜ ᱠᱟᱱᱟ ᱪᱮᱫᱟᱜ ᱥᱮ ᱚᱱᱟ ᱠᱚᱦᱚᱸ ᱢᱤᱫᱴᱮᱱ ᱵᱤᱜᱽᱜᱟᱱᱮ ᱟᱵᱤᱥᱠᱟᱨᱟᱠᱟᱫᱟ ᱤᱧ ᱱᱚᱣᱟ ᱵᱤᱜᱽᱜᱟᱱ ᱠᱚ ᱩᱱᱟᱹᱜ ᱜᱟᱱ ᱱᱚᱣᱟ ᱫᱤᱥᱚᱢ ᱫᱩᱱᱤᱭᱟᱹ ᱨᱮᱠᱚ ᱟᱵᱤᱥᱠᱟᱨᱮᱫ ᱠᱟᱱ ᱟᱵᱚ ᱠᱚᱵᱚᱱ ᱱᱚᱣᱟ ᱠᱚᱵᱚᱦᱟᱨᱮᱫ ᱠᱟᱱ ᱡᱟ ᱵᱤᱜᱽᱜᱟᱱ ᱠᱚ ᱟᱵᱤᱥᱠᱟᱨᱮᱫ ᱠᱟᱱ ᱚᱱᱟᱛᱮ ᱤᱧ ᱫᱩᱧ ᱢᱩᱜᱽᱫᱷᱚᱜ ᱠᱟᱱᱟ ᱱᱚᱣᱟ ᱨᱮᱜᱮ ᱤᱧ ᱫᱩᱧ ᱢᱩᱜᱽᱫᱷᱚᱣᱟᱠᱟᱱᱟ ᱟᱨ ᱱᱚᱜᱼᱚᱭ ᱟᱵᱚ ᱵᱟᱹᱫ ᱠᱚᱨᱮ ᱵᱚᱱ ᱪᱟᱥᱚᱜ ᱠᱟᱱᱟ ᱱᱚᱣᱟ ᱠᱚ ᱦᱳᱲᱳ ᱫᱟᱨᱮ ᱠᱚᱵᱚᱱ ᱛᱤ ᱛᱮ ᱵᱟᱝ ᱜᱮᱫ ᱠᱟᱛᱮ ᱜᱟᱹᱰᱤ ᱛᱮᱵᱚᱱ ᱜᱮᱫ ᱮᱫ ᱠᱟᱱᱟ ᱚᱱᱟ ᱦᱚᱸ ᱢᱤᱫᱴᱮᱱ ᱵᱤᱜᱽᱜᱟᱱ ᱫᱟᱨᱟᱭ ᱛᱮ ᱦᱩᱭᱩᱜ ᱠᱟᱱᱟ ᱥᱮ ᱱᱚᱜᱼᱚᱭ ᱠᱷᱮᱛᱼᱵᱟᱹᱫᱽ ᱵᱟᱹᱭᱦᱟᱹᱲ ᱠᱩᱡ ᱦᱚᱸ ᱱᱚᱜᱼᱚᱭ ᱱᱟᱦᱮᱞ ᱛᱮ ᱵᱟᱝ ᱥᱤ ᱠᱟᱛᱮ ᱜᱟᱹᱰᱤ ᱛᱮᱵᱚᱱ ᱥᱤ ᱚᱪᱩᱭᱮᱫ ᱠᱟᱱᱟ ᱚᱱᱟ ᱦᱚᱸ ᱢᱤᱫᱴᱮᱱ ᱵᱤᱜᱽᱜᱟᱱᱟᱜ ᱟᱵᱤᱥᱠᱟᱨ ᱠᱟᱱᱟ